ᱩᱛᱛᱚᱨ ᱫᱤᱱᱟᱡᱽᱯᱩᱨ ᱨᱮᱭᱟᱜ ᱥᱚᱦᱚᱨ ᱚᱵᱚᱥᱛᱷᱟᱫᱚ ᱟᱹᱰᱤ ᱜᱮ ᱱᱟᱯᱟᱭᱟ ᱪᱮᱫᱟᱜ ᱥᱮ ᱨᱟᱭᱜᱚᱧᱡᱽ ᱨᱮᱭᱟᱜ ᱦᱚᱥᱯᱤᱴᱟᱞ ᱞᱮ ᱪᱟᱞᱟᱣ ᱞᱮᱱᱟ ᱟᱹᱰᱤ ᱵᱟᱛᱨᱟᱣ ᱥᱮᱵᱟᱠᱚ ᱮᱢᱠᱟᱣᱫᱤᱧᱟᱹ ᱵᱟᱹᱧ ᱢᱮᱱ ᱫᱟᱲᱮᱭᱟᱜᱼᱟ ᱡᱮ ᱵᱟᱹᱲᱤᱡ ᱥᱮᱵᱟᱠᱚ ᱮᱢᱠᱟᱣᱫᱤᱧᱟᱹ ᱪᱟᱞᱟᱣ ᱞᱮᱱᱟᱞᱮ ᱰᱮᱞᱤᱵᱷᱟᱹᱨᱤᱧ ᱤᱫᱤ ᱞᱤᱫᱤᱭᱟ ᱤᱧᱼᱢᱟᱹᱭᱜᱮ ᱟᱹᱰᱤ ᱢᱚᱡᱽ ᱥᱟᱨ ᱵᱮᱵᱚᱥᱛᱟ ᱯᱷᱤᱨᱤᱠᱮᱫ ᱛᱟᱹᱞᱤᱧᱟᱠᱚ ᱢᱤᱫ ᱵᱚᱪᱷᱚ ᱞᱟᱹᱜᱤᱫ ᱪᱟᱞᱟᱜ ᱦᱟᱹᱡᱩᱜ ᱨᱮᱭᱟᱜ ᱵᱮᱵᱚᱥᱛᱟ ᱡᱟᱦᱟᱸᱛᱤᱱ ᱥᱚᱢᱚᱡᱜᱤ ᱚᱥᱩᱵᱤᱛᱟᱢ ᱟᱹᱭᱠᱟᱹᱣ ᱩᱱ ᱥᱚᱢᱚᱡᱜᱤ ᱤᱫᱤᱭᱮᱢ ᱜᱟᱹᱰᱤᱠᱚ ᱯᱷᱨᱤ ᱠᱮᱫᱟ ᱮᱢᱵᱩᱞᱮᱱᱥ ᱮᱠᱥᱚ ᱫᱩᱭ ᱚᱱᱟ ᱜᱟᱹᱰᱤ ᱠᱤᱱᱛᱩ ᱮᱛᱚᱡᱮ ᱵᱷᱟᱜᱮᱧ ᱟᱹᱭᱠᱟᱹᱣ ᱠᱮᱫᱟ ᱡᱮ ᱤᱧᱟᱹᱜ ᱛᱚᱨᱚᱯᱷ ᱠᱷᱚᱡ ᱯᱟᱭᱥᱟᱜᱮ ᱵᱟᱝ ᱪᱟᱞᱟᱣ ᱞᱮᱱᱟ ᱟᱹᱠᱩᱜᱮ ᱠᱚ ᱵᱚᱦᱚᱱᱠᱮᱫ ᱛᱤᱧᱟᱹ ᱡᱚᱛᱚ ᱯᱟᱭᱥᱟ ᱴᱟᱠᱟ